ᱯᱟᱹᱴᱷᱩᱣᱟᱹ ᱠᱚᱫᱚ ᱢᱟᱦᱟ ᱵᱤᱨᱫᱟᱹᱜᱟᱲ ᱚᱞᱚᱜ ᱠᱚᱨᱮ ᱫᱚ ᱠᱤᱪᱷᱩᱜᱟᱱ ᱯᱟᱹᱴᱷᱩᱣᱟᱹ ᱠᱚᱫᱚ ᱪᱟᱠᱨᱤ ᱛᱚᱞᱟᱥ ᱞᱟᱹᱜᱤᱫ ᱠᱚ ᱚᱞᱚᱜ ᱯᱟᱲᱦᱟᱜ ᱠᱟᱱᱟ ᱟᱨ ᱠᱤᱪᱷᱤ ᱜᱟᱱ ᱫᱚ ᱱᱟᱨᱥᱤᱝ ᱥᱮ ᱵᱤᱭᱮᱰ ᱠᱳᱨᱥ ᱠᱚᱦᱚᱸ ᱠᱚ ᱠᱚᱨᱟᱣᱮᱫ ᱜᱮᱭᱟ ᱠᱤᱪᱷᱩᱜᱟᱱ ᱫᱚ ᱤᱧᱡᱤᱱᱤᱭᱟᱨᱤᱝ ᱢᱮᱰᱤᱠᱮᱞ ᱮᱢᱮᱰ ᱠᱚᱦᱚᱸᱠᱚ ᱠᱚᱨᱟᱣᱮᱜᱼᱟ ᱪᱮᱫᱟᱜ ᱥᱮ ᱯᱟᱹᱴᱷᱩᱣᱟᱹ ᱠᱚᱫᱚ ᱟᱠᱚ ᱱᱤᱡᱮ ᱡᱟᱦᱟᱸ ᱠᱚ ᱠᱚᱨᱟᱣᱮᱜᱼᱟ ᱚᱱᱟ ᱜᱮᱠᱚ ᱠᱚᱨᱟᱣ ᱠᱚ ᱠᱩᱥᱤ ᱠᱚ ᱵᱩᱡᱷᱟᱹᱣᱮᱜᱼᱟ ᱪᱮᱫᱟᱜ ᱥᱮ ᱯᱟᱹᱴᱷᱩᱣᱟᱹ ᱠᱚᱫᱚ ᱟᱠᱚ ᱟᱠᱚᱣᱟᱜ ᱞᱟᱭᱤᱯ ᱵᱮᱥ ᱠᱚ ᱠᱚᱨᱟᱣ ᱥᱮ ᱟᱠᱚᱣᱟᱜ ᱞᱟᱭᱤᱯ ᱵᱷᱟᱹᱜᱤ ᱦᱚᱨ ᱛᱮᱠᱚ ᱤᱫᱤ ᱥᱟᱱᱟᱭᱮᱫ ᱠᱚᱣᱟ ᱠᱤᱪᱷᱤᱜᱟᱱ ᱫᱚ ᱤᱧᱡᱤᱱᱤᱭᱟᱨᱤᱝ ᱠᱚ ᱠᱚᱨᱟᱣ ᱠᱟᱛᱮ ᱟᱠᱚ ᱱᱤᱡᱮᱨ ᱢᱮᱠᱟᱱᱤᱠᱮᱞ ᱫᱚᱠᱟᱱ ᱥᱮ ᱜᱮᱹᱨᱮᱡᱽ ᱮᱢᱟᱱ ᱠᱚᱦᱚᱸ ᱠᱚ ᱠᱷᱩᱞᱟᱹᱣ ᱵᱟᱲᱟᱭᱮᱜ ᱜᱮᱭᱟ ᱱᱟᱨᱥᱤᱦ ᱠᱚᱨᱮᱱᱟᱜ ᱠᱳᱨᱥ ᱫᱚ ᱡᱮᱢᱚᱱᱠᱤ ᱱᱤᱡᱮᱨ ᱠᱷᱩᱫ ᱰᱟᱠᱴᱟᱨ ᱥᱮ ᱪᱮᱢᱵᱟᱨ ᱮᱢᱟᱱ ᱠᱚᱦᱚᱸ ᱠᱚ ᱠᱷᱩᱞᱟᱹᱣᱮᱫᱼᱟ ᱟᱨ ᱟᱠᱚᱣᱟᱜ ᱤᱱᱠᱟᱹᱢ ᱠᱚ ᱠᱚᱨᱟᱣᱮᱫᱼᱟ ᱟᱨ ᱵᱤᱭᱮᱰ ᱞᱮᱠᱟᱱ ᱯᱟᱲᱦᱟᱣ ᱠᱚᱫᱚ ᱱᱚᱝᱠᱟᱜ ᱠᱟᱱᱟ ᱡᱮᱢᱚᱱ ᱠᱤ ᱟᱠᱚᱣᱟᱜ ᱯᱟᱲᱦᱟᱣ ᱥᱟᱶ ᱥᱟᱶᱛᱮ ᱜᱤᱫᱽᱨᱟᱹ ᱠᱚᱦᱚᱸ ᱠᱳᱪᱤᱝ ᱥᱮ ᱯᱟᱲᱦᱟᱣ ᱜᱮᱭᱟᱱ ᱠᱚ ᱮᱢᱟ ᱟᱠᱚ ᱠᱟᱱᱟ